ᱦᱚᱸ ᱦᱮᱞᱳ ᱦᱚᱸ ᱡᱚᱦᱟᱨ ᱡᱚᱦᱟᱨ ᱪᱮᱫ ᱞᱮᱠᱟ ᱱᱟᱜ ᱵᱮᱱ ᱩᱭᱦᱟᱹᱨᱮ ᱠᱮᱫᱟ ᱟᱪᱪᱷᱟ ᱚ ᱦᱚᱸ ᱟᱫᱚ ᱱᱟᱜ ᱵᱟᱹᱵᱤᱱ ᱞᱟᱹᱭ ᱠᱷᱟᱱ ᱪᱮᱠᱟᱞᱤᱧ ᱵᱟᱲᱟᱭ ᱫᱟᱲᱮᱭᱟᱜᱼᱟ ᱪᱮᱫ ᱡᱤᱱᱤᱥ ᱱᱟᱜ ᱵᱟᱲᱟᱭ ᱥᱟᱱᱟᱭᱮᱫ ᱵᱮᱱᱟ ᱱᱟᱜ ᱵᱟᱲᱟᱭ ᱞᱮᱠᱟᱱᱟᱜ ᱢᱟ ᱟᱹᱰᱤᱜᱟᱱ ᱢᱮᱱᱟᱜᱼᱟ ᱟᱪᱪᱷᱟ ᱵᱤᱨ ᱥᱚᱦᱤᱫ ᱥᱤᱫᱩ ᱠᱟᱹᱱᱦᱩ ᱟᱪᱪᱷᱟ ᱟᱪᱪᱷᱟ ᱩᱱᱠᱤᱱᱟᱜ ᱵᱟᱨᱮᱛᱮ ᱵᱟᱲᱟᱭ ᱥᱟᱱᱮᱭᱮᱫ ᱵᱤᱱᱟ ᱩᱱᱠᱤᱱ ᱫᱚ ᱟᱵᱚᱭᱤᱡ ᱵᱚᱸᱜᱟ ᱵᱟᱨᱟᱼᱵᱟᱨᱤ ᱦᱚᱲ ᱠᱤᱱ ᱛᱟᱦᱮᱸ ᱠᱟᱱᱟ ᱜᱚᱢᱠᱮ ᱦᱮᱸ ᱚ ᱟᱪᱪᱷᱟ ᱟᱪᱪᱷᱟ ᱦᱳᱭ ᱱᱩᱠᱤᱱ ᱵᱤᱨ ᱠᱟᱱᱩ ᱵᱤᱨ ᱥᱚᱦᱤᱫ ᱥᱤᱫᱩ ᱠᱟᱹᱱᱦᱩ ᱪᱟᱸᱫᱽ ᱵᱷᱳᱭᱨᱳᱵᱽ ᱯᱷᱩᱞᱳ ᱡᱷᱟᱱᱚ ᱱᱩᱠᱩ ᱫᱚ ᱟᱠᱚ ᱵᱚᱭᱦᱟ ᱠᱚ ᱛᱟᱦᱮᱸ ᱠᱟᱱᱟ ᱢᱮᱱ ᱫᱚᱱᱟᱜ ᱦᱚᱸ ᱞᱟᱹᱭ ᱵᱤᱱ ᱵᱟᱝᱜᱮ ᱢᱚᱬᱮ ᱦᱚᱲ ᱫᱚ ᱵᱟᱝ ᱵᱤᱨ ᱠᱟᱹᱱᱦᱩ ᱟᱹᱵᱤᱱᱟᱜ ᱥᱤᱫᱩ ᱠᱟᱹᱱᱦᱩ ᱪᱟᱸᱫᱽ ᱵᱷᱳᱭᱨᱳᱵᱽ ᱱᱩᱠᱩ ᱯᱩᱱ ᱠᱚᱲᱟ ᱱᱟᱜ ᱟᱨ ᱵᱟᱨ ᱠᱩᱲᱤ ᱯᱷᱩᱞᱳ ᱡᱷᱟᱱᱚ ᱪᱟᱸᱫᱽ ᱵᱷᱳᱭᱨᱳᱵᱽ ᱥᱤᱫᱩ ᱠᱟᱹᱱᱦᱩ ᱪᱟᱸᱫᱽ ᱵᱷᱳᱭᱨᱳᱵᱽ ᱯᱷᱩᱞᱳ ᱡᱷᱟᱱᱚ ᱱᱩᱠᱩ ᱢᱟᱱᱮ ᱯᱩᱱ ᱠᱚᱲᱟ ᱵᱟᱨ ᱠᱩᱲᱤ ᱢᱟᱱᱮ ᱛᱩᱨᱩᱭ ᱵᱚᱭᱦᱟ ᱠᱚ ᱛᱟᱦᱮᱸ ᱠᱟᱱᱟ ᱟᱫᱚ ᱱᱩᱠᱩᱣᱟᱜ ᱡᱟᱱᱟᱢ ᱫᱤᱥᱚᱢ ᱢᱟᱱᱮ ᱡᱟᱱᱟᱢ ᱴᱷᱟᱶ ᱫᱚ ᱦᱟᱸᱜ ᱦᱩᱭᱩᱜ ᱠᱟᱱᱟ ᱵᱷᱚᱜᱽᱱᱟᱰᱤ ᱨᱮ ᱱᱟᱜ ᱛᱟᱠᱚ ᱦᱳᱭ ᱵᱷᱚᱜᱽᱱᱟᱰᱤ ᱨᱮᱠᱚ ᱡᱟᱱᱟᱢ ᱞᱮᱱ ᱛᱟᱦᱮᱱᱟ ᱟᱨ ᱱᱩᱠᱩ ᱯᱩᱱ ᱤᱭᱟᱹ ᱱᱟᱜ ᱠᱚ ᱛᱟᱦᱮᱸ ᱠᱟᱱᱟ ᱟᱨ ᱟᱨᱚ ᱰᱤᱴᱮᱞᱥ ᱦᱟᱸᱜ ᱯᱚᱨᱮᱞᱤᱧ ᱞᱟᱹᱭᱮᱵᱤᱱᱟ ᱯᱷᱤᱞᱦᱟᱞ ᱱᱤᱛᱳᱜ ᱱᱤᱭᱟᱹ ᱞᱤᱧ ᱞᱟᱹᱭᱟᱵᱤᱱ ᱠᱟᱱᱟ ᱯᱩᱱ ᱠᱚᱲᱟ ᱵᱟᱨ ᱠᱩᱲᱤ ᱠᱤᱱ ᱛᱟᱦᱮᱸ ᱠᱟᱱᱟ ᱵᱷᱚᱜᱽᱱᱟᱰᱤ ᱨᱮ ᱡᱟᱱᱟᱢ ᱚᱲᱟᱜ ᱛᱟᱠᱚ ᱟᱨ ᱱᱩᱠᱩ ᱫᱚ ᱟᱵᱚ ᱫᱤᱥᱚᱢ ᱢᱟᱱᱮ ᱱᱩᱠᱩ ᱤᱝᱨᱮᱹᱡᱽ ᱠᱚ ᱵᱤᱨᱳᱫᱽ ᱨᱮ ᱟᱹᱰᱤ ᱜᱮ ᱢᱟᱱᱮ ᱪᱮᱫ ᱤᱧ ᱞᱟᱹᱭᱟ ᱟᱹᱰᱤ ᱡᱳᱜᱽᱫᱟᱱ ᱛᱟᱦᱮᱸ ᱠᱟᱱ ᱛᱟᱠᱚᱣᱟ ᱟᱹᱰᱤ ᱜᱮᱠᱚ ᱠᱟᱹᱢᱤ ᱞᱟᱜᱼᱟ ᱥᱟᱨᱦᱟᱣ ᱱᱤᱭᱮ ᱠᱚ ᱠᱟᱢᱤ ᱞᱟᱜᱼᱟ ᱵᱟᱲᱟᱭᱟᱵᱮᱱ ᱦᱮᱸ ᱡᱚᱠᱷᱚᱱ ᱥᱚᱱ ᱟᱴᱷᱨᱚᱥᱚ ᱥᱟᱣᱛᱟᱱᱚ ᱨᱮᱱᱟᱜ ᱠᱟᱛᱷᱟ ᱠᱟᱱᱟ ᱟᱴᱷᱨᱚᱥᱚ ᱥᱟᱣᱛᱟᱱᱚ ᱨᱮ ᱡᱚᱠᱷᱚᱱ ᱤᱝᱨᱮᱹᱡᱽ ᱠᱚ ᱟᱵᱚ ᱪᱮᱛᱟᱱ ᱨᱮ ᱟᱹᱰᱤ ᱜᱮ ᱠᱚᱲᱟ ᱠᱟᱱᱛᱤ ᱱᱤᱭᱚᱢ ᱠᱚ ᱞᱟᱹᱜᱩ ᱞᱟᱜᱼᱟ ᱠᱤᱝᱵᱟ ᱟᱹᱰᱤ ᱠᱚ ᱤᱭᱟᱹᱭᱮᱫ ᱵᱚᱱ ᱛᱟᱦᱮᱸᱫ ᱟᱱᱟᱴᱮᱫ ᱵᱚᱱ ᱛᱟᱦᱮᱱᱟᱠᱚ ᱟᱹᱰᱤ ᱡᱳᱨ ᱟᱵᱚ ᱪᱮᱛᱟᱱ ᱨᱮ ᱥᱟᱥᱚᱱ ᱠᱚ ᱪᱟᱞᱟᱣᱮᱫ ᱛᱟᱦᱮᱱᱟ ᱩᱱ ᱚᱠᱛᱚ ᱱᱩᱠᱩ ᱜᱮᱠᱚ ᱢᱟᱱᱮ ᱠᱚ ᱫᱩᱜ ᱞᱟᱜ ᱟᱵᱚ ᱢᱟᱱᱮ ᱤᱝᱨᱟᱹᱡᱽ ᱱᱚᱝᱠᱟ ᱟᱵᱚ ᱪᱮᱛᱟᱱ ᱨᱮ ᱥᱟᱥᱚᱱ ᱠᱚ ᱪᱟᱞᱟᱣᱮᱫ ᱛᱟᱦᱮᱸᱫ ᱡᱮ ᱟᱵᱚ ᱴᱮᱠᱥ ᱦᱚᱸᱠᱚ ᱮᱢ ᱦᱚᱪᱚᱭᱮᱫ ᱵᱚᱱ ᱛᱟᱦᱮᱱᱟ ᱢᱟᱱᱮ ᱟᱵᱚ ᱪᱟᱥᱟᱵᱚ ᱟᱵᱚᱣᱟᱜ ᱦᱟᱥᱟ ᱡᱟᱭᱜᱟ ᱨᱮ ᱮᱱᱦᱚᱸ ᱢᱟᱱᱮ ᱟᱵᱚᱣᱟᱜ ᱡᱟᱭᱜᱟ ᱨᱮᱵᱚᱱ ᱪᱟᱥᱟ ᱮᱱᱦᱚᱸ ᱴᱮᱠᱥ ᱮᱢ ᱦᱩᱭᱩᱜ ᱛᱟᱦᱮᱱᱟ ᱱᱚᱝᱠᱟ ᱦᱚᱸ ᱛᱟᱦᱮᱸ ᱠᱟᱱᱟ ᱤᱝᱨᱮᱹᱡᱽ ᱠᱚ ᱟᱵᱚ ᱠᱟᱲᱟ ᱰᱟ ᱝᱨᱤ ᱞᱮᱠᱟ ᱠᱚ ᱠᱟᱹᱢᱤ ᱦᱚᱪᱚ ᱵᱚᱱ ᱛᱟᱦᱮᱱᱟ ᱯᱷᱨᱤ ᱛᱮ ᱟᱨ ᱫᱟᱜ ᱛᱮᱛᱟᱝ ᱵᱚᱱ ᱠᱷᱟᱱ ᱫᱟᱜ ᱡᱟᱭᱜᱟ ᱨᱮ ᱟ ᱵᱚ ᱥᱩᱱᱩᱢ ᱠᱚ ᱠᱷᱟᱣᱟ ᱵᱚᱱᱟ ᱛᱟᱦᱮᱱᱟ ᱚᱱᱟ ᱠᱚ ᱧᱮᱞᱛᱮ ᱵᱤᱥᱯᱤᱛᱟᱣ ᱞᱮᱱᱟ ᱟᱨ ᱩᱱ ᱚᱠᱛᱚ ᱨᱮ ᱱᱩᱠᱩ ᱠᱚ ᱟᱱᱫᱳᱞᱚᱱ ᱞᱟᱜᱼᱟ ᱠᱚ ᱱᱩᱠᱩᱠᱣᱟᱜ ᱫᱮᱱ ᱛᱮᱜᱮ ᱛᱮᱦᱮᱧ ᱱᱚᱣᱟ ᱡᱷᱟᱨᱠᱷᱚᱸᱰ ᱫᱤᱥᱚᱢ ᱨᱮ ᱟᱵᱚᱱ ᱥᱟᱱᱛᱟᱲ ᱠᱚ ᱱᱤᱛᱳᱜ ᱵᱮᱥ ᱢᱮᱱᱟᱜ ᱵᱚᱱᱟ ᱱᱩᱠᱩ ᱵᱟᱵᱚ ᱵᱟᱝᱠᱚ ᱛᱟᱦᱮᱸᱠᱚᱜ ᱠᱷᱟᱱ ᱟᱵᱚᱣᱟᱜ ᱱᱤᱛ ᱫᱷᱟᱹᱵᱤᱡ ᱱᱩᱠᱩ ᱢᱟᱱᱮ ᱪᱮᱫ ᱤᱧ ᱞᱟᱹᱭᱟ ᱵᱨᱤᱴᱤᱥ ᱡᱮᱢᱚᱱ ᱟᱨᱢᱤ ᱱᱩᱠᱩ ᱤᱝᱨᱮᱹᱡᱽ ᱠᱚᱦᱚᱸ ᱱᱤᱛᱳᱝᱟᱜ ᱥᱟᱥᱚᱱ ᱠᱚ ᱪᱟᱞᱟᱣᱮᱫᱟ ᱱᱚᱝᱠᱟ ᱜᱮ ᱯᱨᱚᱛᱷᱚᱢ ᱟᱱᱫᱳᱞᱚᱱ ᱠᱚ ᱤᱭᱟᱹ ᱞᱟᱫ ᱛᱟᱦᱮᱱ ᱦᱳᱭ ᱦᱳᱭ ᱦᱳᱭ ᱟᱪᱪᱷᱟ ᱟᱪᱪᱷᱟ ᱴᱷᱤᱠ ᱜᱮᱭᱟ ᱱᱟᱜ ᱟ ᱵᱤᱱ ᱟᱨ ᱢᱤᱫ ᱫᱤᱱ ᱱᱚᱝᱠᱟ ᱱᱟᱜ ᱫᱮᱠᱷᱟ ᱦᱩᱭ ᱞᱮᱱᱠᱷᱟᱱ ᱱᱟᱜ ᱟᱢᱱᱮᱼᱥᱟᱢᱱᱮ ᱱᱟᱜ ᱧᱟᱯᱟᱢ ᱵᱤᱱ ᱥᱮᱱᱟᱜ ᱛᱚᱠᱷᱚᱱ ᱟᱨᱚ ᱰᱤᱴᱮᱞᱥ ᱫᱷᱟᱨᱟ ᱠᱟᱛᱷᱟᱭᱟᱞᱟᱝ ᱜᱟᱞᱚᱪ ᱟᱞᱟᱝ ᱱᱟᱜ ᱦᱮᱸ ᱴᱷᱤᱠᱟ ᱴᱷᱤᱠᱟ ᱦᱮᱸ ᱦᱮᱸ ᱦᱮᱸ